ᱦᱮᱞᱳ ᱠᱳᱛᱷᱟᱭ ᱜᱮᱥ ᱥᱤᱞᱤᱱᱰᱟᱨ ᱰᱮᱞᱤᱵᱷᱟᱨᱤ ᱵᱚᱭ ᱱᱟ ᱜᱮᱥ ᱥᱤᱞᱤᱱᱰᱟᱨ ᱰᱮᱞᱤᱵᱷᱟᱨᱤ ᱵᱚᱭ ᱠᱟᱱᱟ ᱵᱮᱱ ᱟᱨ ᱤᱭᱟᱹ ᱜᱮᱥ ᱥᱤᱞᱤᱱ ᱤᱧᱫᱚ ᱱᱚᱸᱰᱮ ᱥᱟᱨᱳᱭ ᱠᱷᱚᱡ ᱤᱧ ᱢᱮᱱᱫᱟ ᱟᱨ ᱤᱧ ᱜᱮᱥ ᱥᱤᱞᱤᱱᱰᱟᱨᱤᱧ ᱤᱭᱟᱹ ᱞᱮᱫᱟ ᱵᱩᱠᱤᱝ ᱵᱩᱠ ᱞᱤᱫᱟᱹᱧ ᱠᱤᱱᱛᱩ ᱵᱟᱝ ᱦᱮᱡ ᱠᱟᱱᱟ ᱦᱚᱞᱟ ᱦᱟᱡᱩᱜ ᱠᱟᱛᱷᱟ ᱛᱟᱦᱮᱠᱟᱱᱟ ᱪᱮᱫᱟᱜ ᱵᱟᱝ ᱦᱮᱡ ᱠᱟᱱᱟ ᱛᱤᱦᱤᱧ ᱢᱟ ᱛᱤᱦᱤᱧ ᱚᱱᱟ ᱞᱟᱹᱜᱤᱫᱤᱧ ᱠᱚᱭᱚᱜ ᱟᱠᱟᱫ ᱛᱟᱦᱮᱱᱟ ᱟᱨ ᱪᱮᱫᱟᱜ ᱵᱟᱝ ᱦᱮᱡ ᱟᱠᱟᱱᱟ ᱟᱫᱚ ᱛᱟᱦᱚᱞᱮ ᱟᱞᱮᱫᱚ ᱚᱱᱠᱟ ᱠᱷᱟᱡ ᱪᱤᱠᱟᱹᱛᱮᱞᱮ ᱫᱟᱠᱟ ᱩᱛᱩᱭᱟ ᱚᱥᱩᱵᱤᱫᱷᱟ ᱦᱩᱭᱩᱜ ᱠᱟᱱᱟ ᱫᱟᱠᱟ ᱩᱛᱩᱭ ᱨᱮᱭᱟᱜ ᱪᱩᱞᱦᱟᱹ ᱴᱷᱮᱡ ᱫᱩᱲᱩᱵ ᱠᱚᱜ ᱦᱩᱭᱩᱜ ᱠᱟᱱᱟ

ᱱᱮᱛᱟᱨ ᱫᱚ ᱛᱤᱱᱟᱹᱜ ᱠᱟᱛᱮ ᱤᱭᱟᱹ ᱢᱟᱱᱮ ᱥᱤᱞᱤᱱᱰᱟᱨ ᱛᱤᱱᱟᱹᱜ ᱠᱟᱛᱮ ᱦᱟᱡᱟᱨ ᱯᱚᱧᱪᱟᱥ ᱟᱨ ᱠᱚᱭᱮᱠᱫᱤᱱ ᱞᱟᱦᱟᱨᱮ ᱵᱟᱨ ᱯᱮ ᱫᱤᱱ ᱞᱟᱦᱟ ᱨᱮ ᱛᱟᱦᱮᱸᱠᱟᱱᱟ ᱦᱟᱡᱟᱨ ᱴᱟᱠᱟ ᱠᱟᱛᱮᱫ ᱟᱨ ᱱᱤᱛᱳᱜ ᱫᱚ ᱯᱚᱧᱪᱟᱥ ᱴᱟᱠᱟ ᱰᱷᱮᱨᱮᱱᱟ ᱪᱮᱠᱟᱹᱛᱮ ᱵᱷᱟᱲᱟ ᱚᱱᱟ ᱞᱟᱹᱜᱤᱫ ᱯᱚᱧᱪᱟᱥ ᱴᱟᱠᱟ ᱵᱷᱟᱲᱟ ᱦᱳᱭ ᱠᱚᱭᱮᱠ ᱫᱤᱱ ᱞᱟᱦᱟ ᱨᱮᱫᱚ ᱵᱟᱝ ᱛᱟᱦᱮᱠᱟᱱᱟ ᱱᱤᱛᱳᱜ ᱫᱚ ᱚᱱᱟ ᱵᱟᱲᱟ ᱵᱷᱟᱲᱟ ᱵᱟᱠᱚ ᱦᱟᱛᱟᱣᱮᱫ ᱠᱟᱱ ᱛᱟᱦᱮᱱᱟ ᱯᱚᱧᱪᱟᱥ ᱴᱟᱠᱟ ᱵᱟᱝ ᱞᱟᱜᱟᱜ ᱠᱟᱱ ᱛᱟᱦᱮᱱᱟ ᱱᱤᱛᱳᱜ ᱫᱚ ᱵᱷᱟᱲᱟ ᱞᱟᱜᱟᱜᱼᱟ ᱤᱧ ᱠᱤᱱᱛᱩ ᱧᱟᱢᱤᱧ ᱥᱮ ᱵᱟᱝ ᱟᱫᱚ ᱚᱱᱟᱛᱮ ᱥᱚᱨᱠᱟᱨ ᱠᱷᱚᱡ ᱧᱟᱢᱚᱜ ᱠᱟᱱᱟ ᱱᱤᱭᱟᱹ ᱞᱟᱦᱟᱛᱮ ᱟᱞᱮ ᱯᱚᱧᱪᱟᱥ ᱴᱟᱠᱟ ᱠᱟᱛᱮ ᱵᱷᱟᱲᱟ ᱵᱟᱝᱞᱮ ᱮᱢ ᱵᱟᱲᱟᱣ ᱠᱟᱜᱼᱟ ᱱᱤᱛᱳᱜ ᱫᱚ ᱪᱮᱫᱟᱜ ᱮᱢ ᱦᱩᱭᱩᱜᱼᱟ

ᱟᱪᱪᱷᱟ ᱤᱭᱟᱹ ᱦᱟᱡᱟᱨ ᱯᱚᱧᱪᱟᱥ ᱠᱟᱛᱮ ᱫᱚ ᱵᱟᱝ ᱦᱩᱭᱩᱜᱼᱟ ᱞᱟᱦᱟᱛᱮ ᱟᱞᱮ ᱞᱮ ᱮᱢ ᱵᱟᱲᱟᱣ ᱠᱟᱜᱼᱟ ᱦᱟᱡᱟᱨ ᱴᱟᱠᱟ ᱠᱟᱛᱮ ᱵᱷᱟᱲᱟ ᱵᱟᱞᱮ ᱮᱢ ᱠᱟᱜᱼᱟ ᱱᱤᱛᱳᱜ ᱫᱚ ᱪᱮᱫᱟᱜ ᱵᱷᱟᱲᱟᱞᱮ ᱮᱢᱟ ᱟᱪᱪᱷᱟ ᱴᱷᱤᱠᱜᱮᱭᱟ ᱦᱚᱞᱟᱜᱮ ᱜᱟᱯᱟᱜᱮ ᱟᱹᱜᱩ ᱦᱚᱴᱚ ᱠᱟᱜ ᱯᱮ ᱚᱥᱩᱵᱤᱫᱟ ᱦᱩᱭᱩᱜ ᱠᱟᱱᱟ ᱥᱮ ᱚᱲᱟᱜ ᱨᱮ ᱟᱪᱪᱷᱟ ᱧᱟᱢ ᱞᱮᱠᱷᱟᱡ ᱫᱚ ᱵᱟᱝ ᱚᱲᱟᱜ ᱨᱮ ᱟᱹᱜᱩ ᱦᱚᱴᱚ ᱠᱟᱜ ᱯᱮ ᱴᱷᱤᱠᱜᱮᱭᱟ